ᱤᱧᱟᱹᱜ ᱡᱤᱭᱚᱱ ᱨᱮᱫᱚ ᱡᱚᱛᱚ ᱠᱷᱚᱱ ᱜᱚᱱᱚᱝ ᱫᱚ ᱦᱩᱭᱩᱜ ᱠᱟᱱᱟ ᱤᱧ ᱨᱮᱱ ᱜᱚ ᱵᱟᱵᱟ ᱪᱤᱠᱟᱹᱛᱮ ᱤᱧ ᱨᱮᱱ ᱜᱚ ᱵᱟᱵᱟ ᱫᱚ ᱢᱩᱞᱞᱚ ᱵᱟᱱ ᱠᱤᱱ ᱦᱩᱭᱩᱜ ᱠᱟᱱᱟ ᱡᱮᱢᱚᱱ ᱠᱟᱹᱴᱤᱡ ᱠᱷᱚᱱ ᱠᱤᱱ ᱦᱟᱨᱟ ᱵᱩᱨᱩ ᱠᱤᱫᱤᱧᱟ ᱦᱮᱸ ᱟᱫᱚᱨ ᱡᱚᱛᱚᱱᱚ ᱠᱤᱫᱤᱧᱟᱹᱠᱤᱱ ᱚᱞᱚᱜ ᱯᱟᱲᱦᱟᱜ ᱛᱮ ᱯᱟᱲᱦᱟᱣ ᱚᱪᱚ ᱠᱤᱫᱤᱧᱟᱹᱠᱤᱱ ᱫᱩᱠ ᱨᱮ ᱠᱚᱥᱴᱚ ᱨᱮ ᱨᱩᱭᱟᱹ ᱨᱮ ᱦᱟᱹᱥᱩᱨᱮ ᱚᱱᱟ ᱠᱚᱛᱮ ᱟᱹᱰᱤ ᱢᱟᱨᱟᱝ ᱠᱤᱱ ᱡᱚᱛᱚᱱ ᱦᱟᱨᱟ ᱠᱤᱫᱤᱧᱟ ᱟᱫᱚ ᱚᱱᱟᱜᱮ ᱤᱧᱟᱹᱜ ᱢᱩᱞᱞᱚᱵᱟᱱ ᱤᱭᱟᱹ ᱫᱚ ᱟᱨ ᱠᱟᱨᱚᱱ ᱫᱚ ᱦᱩᱭᱩᱜ ᱠᱟᱱ ᱡᱮᱢᱚᱱ ᱩᱱᱠᱤᱱ ᱤᱧᱟᱹᱜ ᱫᱩᱠ ᱠᱚᱥᱴᱚ ᱤᱧ ᱵᱟᱠᱤᱱ ᱵᱩᱡᱷᱟᱹᱣ ᱚᱪᱚ ᱞᱤᱫᱤᱧᱟ ᱚᱱᱟ ᱜᱮ ᱤᱧᱟᱹᱜ ᱠᱟᱨᱚᱱ ᱫᱚ ᱦᱩᱭᱩᱜ ᱠᱟᱱᱟ